ᱤᱧ ᱦᱚᱸ ᱥᱮᱨᱮᱧ ᱫᱚ ᱟᱹᱰᱤ ᱟᱸᱴ ᱤᱧ ᱠᱩᱥᱤᱭᱟᱜᱼᱟ ᱪᱮᱫᱟᱜ ᱥᱮ ᱠᱟᱹᱴᱤᱡ ᱠᱷᱚᱱ ᱜᱮ ᱜᱚᱼᱵᱟᱵᱟ ᱴᱷᱮᱱ ᱠᱷᱚᱱᱟᱜ ᱜᱮ ᱥᱮᱨᱮᱧ ᱫᱚᱧ ᱪᱮᱫ ᱟᱠᱟᱫᱟ ᱥᱮ ᱜᱚᱲᱚᱢ ᱦᱟᱲᱟᱢ ᱜᱚᱲᱚᱢ ᱵᱩᱰᱷᱤᱠᱚ ᱠᱚ ᱛᱟᱦᱮᱸ ᱠᱟᱱᱟ ᱩᱱᱠᱩ ᱦᱚᱸ ᱥᱮᱨᱮᱧ ᱫᱚᱠᱚ ᱪᱮᱫ ᱠᱟᱣᱫᱤᱧ ᱜᱮᱭᱟ ᱚᱱᱟ ᱠᱷᱟᱹᱛᱤᱨ ᱛᱮ ᱟᱭᱢᱟ ᱨᱚᱠᱚᱢ ᱥᱮᱨᱮᱧ ᱤᱧ ᱦᱚᱸᱧ ᱵᱟᱲᱟᱭ ᱜᱮᱭᱟ ᱡᱮᱢᱚᱱ ᱫᱚᱝ ᱞᱟᱜᱽᱲᱮ ᱥᱚᱦᱨᱟᱭ ᱵᱟᱦᱟ ᱞᱚᱭᱚᱝ ᱜᱳᱞᱣᱟᱨᱤ ᱠᱟᱨᱟᱢ ᱥᱮᱨᱮᱧ ᱚᱱᱟ ᱠᱚᱦᱚᱸ ᱟᱹᱰᱤ ᱢᱚᱸᱡᱽ ᱤᱧ ᱠᱩᱥᱤᱣᱟᱜᱼᱟ ᱮᱠᱷᱚᱱᱚ ᱡᱟᱦᱟᱸ ᱠᱚᱨᱮᱜᱮ ᱚᱱᱩᱥᱴᱷᱟᱱ ᱦᱩᱭᱩᱜ ᱚᱸᱰᱮᱜᱮ ᱠᱤᱱᱛᱩ ᱥᱮᱨᱮᱧ ᱟᱸᱡᱚᱢ ᱫᱚᱸᱧ ᱪᱟᱞᱟᱜ ᱜᱮᱭᱟ ᱟᱨ ᱱᱮᱛᱟᱱ ᱱᱮᱛᱟᱨ ᱠᱚ ᱡᱟᱦᱟᱸ ᱥᱮᱨᱮᱧ ᱦᱩᱭᱩᱜ ᱠᱟᱱᱟ ᱢᱟᱹᱭᱤᱠ ᱥᱮ ᱥᱟᱣᱩᱱᱰ ᱫᱤᱭᱮ ᱦᱩᱭᱩᱜ ᱠᱟᱱᱟ ᱚᱱᱟ ᱫᱚ ᱤᱧ ᱫᱚ ᱵᱟᱹᱧ ᱠᱩᱥᱤᱣᱟᱜᱼᱟ ᱥᱮ ᱟᱵᱚᱣᱟᱜ ᱠᱟᱞᱪᱟᱨ ᱨᱮ ᱱᱟᱜᱟᱢ ᱨᱮ ᱡᱮᱴᱟ ᱥᱮᱨᱮᱧ ᱠᱚ ᱛᱟᱦᱮᱸ ᱠᱟᱱᱟ ᱚᱱᱟ ᱠᱚᱜᱮᱧ ᱠᱩᱥᱤᱣᱟᱜᱼᱟ